ᱯᱩᱨᱵᱚ ᱵᱚᱨᱫᱷᱚᱢᱟᱱ ᱯᱩᱨᱵᱚ ᱵᱚᱨᱫᱷᱚᱢᱟᱱ ᱱᱚᱣᱟ ᱱᱚᱣᱟ ᱮᱞᱟᱠᱟᱨᱮ ᱱᱚᱣᱟ ᱪᱟᱥ ᱟᱵᱟᱫ ᱵᱚᱨᱥᱟ ᱴᱷᱤᱠ ᱴᱷᱟᱠ ᱵᱟᱝ ᱦᱩᱭᱩᱜ ᱠᱟᱱ ᱨᱮᱭᱟᱜ ᱠᱟᱨᱚᱱ ᱛᱮ ᱟᱭᱢᱟ ᱠᱷᱮᱛ ᱡᱚᱢᱤ ᱡᱟᱭᱜᱟ ᱧᱩᱨᱦᱟᱹ ᱛᱟᱦᱮᱸᱱᱚᱜ ᱠᱟᱱᱟ ᱟᱨ ᱟᱭᱢᱟ ᱦᱚᱲᱟᱜ ᱜᱮ ᱢᱟᱱᱮ ᱵᱟᱠᱚ ᱪᱮᱫ ᱦᱚᱸ ᱵᱟᱠᱚ ᱪᱮᱠᱟ ᱫᱟᱲᱮᱭᱟᱜ ᱠᱟᱱᱟ ᱚᱲᱟᱜ ᱫᱩᱭᱟᱹᱨ ᱵᱷᱟᱹᱜᱤ ᱡᱟᱦᱟᱸᱱᱟᱜ ᱵᱟᱠᱚ ᱪᱤᱠᱟᱹ ᱫᱟᱲᱮᱭᱟᱜ ᱠᱟᱱᱟ ᱠᱤᱨᱤᱧ ᱟᱹᱠᱷᱟᱨᱤᱧ ᱠᱟᱛᱮᱜᱮ ᱦᱩᱭᱩᱜ ᱠᱟᱱ ᱛᱟᱦᱮᱸ ᱠᱟᱱ ᱜᱮᱭᱟ ᱠᱤᱱᱛᱩ ᱱᱤᱛᱚᱜ ᱚᱱᱟ ᱠᱚ ᱵᱟᱝ ᱪᱟᱥ ᱟᱵᱟᱫ ᱵᱟᱝ ᱦᱩᱭᱩᱜ ᱠᱟᱱᱛᱮ ᱴᱷᱤᱠ ᱴᱷᱟᱠ ᱚᱱᱟ ᱛᱮ ᱪᱮᱫ ᱦᱚᱸ ᱵᱟᱞᱮ ᱪᱤᱠᱟᱹᱫᱟᱲᱮᱭᱟᱜ ᱠᱟᱱᱟ ᱟᱨ ᱯᱟᱛᱟᱞ ᱨᱮᱭᱟᱜ ᱫᱟᱦᱚᱸ ᱴᱷᱤᱠ ᱴᱷᱟᱠ ᱵᱟᱝᱜᱮ ᱧᱟᱢᱚᱜ ᱠᱟᱱᱟ ᱚᱱᱟ ᱞᱮᱠᱟᱛᱮ ᱪᱮᱫ ᱦᱚᱸ ᱵᱟᱞᱮ ᱪᱤᱠᱟᱹ ᱫᱟᱲᱮᱭᱟᱜ ᱠᱟᱱᱟ ᱟᱞᱮ ᱫᱚ ᱟᱹᱰᱤ ᱥᱳᱢᱳᱥᱟ ᱨᱮᱜᱮ ᱢᱮᱱᱟᱜ ᱞᱮᱭᱟ ᱚᱱᱟ ᱠᱷᱚᱱ ᱦᱚᱸ ᱡᱩᱫᱤ ᱪᱟᱥ ᱞᱮ ᱧᱟᱢ ᱞᱮᱠᱷᱟᱱ ᱛᱟᱦᱚᱞᱮ ᱚᱱᱟ ᱠᱷᱚᱱ ᱜᱮ ᱟᱭᱢᱟ ᱞᱮ ᱠᱤᱨᱤᱧ ᱟᱹᱠᱷᱟᱨᱤᱧ ᱠᱟᱛᱮ ᱟᱭᱢᱟ ᱠᱤᱪᱷᱩᱞᱮ ᱪᱤᱠᱟᱹ ᱠᱮᱭᱟ ᱚᱲᱟᱜ ᱫᱩᱣᱟᱹᱨ ᱠᱷᱚᱱ ᱮᱛᱚᱦᱚᱵ ᱠᱟᱛᱮ ᱟᱨᱚ ᱠᱤᱪᱷᱩ ᱞᱮ ᱤᱭᱟᱹ ᱠᱮᱭᱟ ᱥᱮ ᱚᱲᱟᱜ ᱨᱮᱭᱟᱜ ᱟᱞᱮ ᱦᱚᱸ ᱥᱟᱱᱟᱢᱟᱜ ᱞᱮ ᱴᱷᱤᱠ ᱴᱷᱟᱠ ᱞᱮ ᱪᱟᱞᱟᱣ ᱵᱟᱱᱟᱣ ᱫᱟᱲᱮᱭᱟᱜᱼᱟ